ᱤᱧ ᱡᱩᱫᱤ ᱮᱴᱟᱜ ᱫᱤᱥᱚᱢ ᱫᱟᱬᱟᱱ ᱨᱮᱭᱟᱜ ᱫᱟᱣᱤᱧ ᱧᱟᱢᱟ ᱮᱱᱠᱷᱟᱱᱫᱚ ᱤᱧᱫᱚ ᱟᱯᱷᱨᱤᱠᱟᱧ ᱥᱮᱱᱚᱜᱼᱟ ᱟᱯᱷᱨᱤᱠᱟ ᱥᱮᱱ ᱠᱟᱛᱮᱱ ᱡᱚᱛᱚᱠᱷᱚᱱ ᱢᱟᱲᱟᱝᱫᱚ ᱱᱚᱣᱟᱧ ᱧᱮᱞᱟ ᱠᱤ ᱚᱸᱰᱮ ᱟᱵᱚᱨᱤᱱ ᱟᱫᱤᱵᱟᱥᱤ ᱚᱠᱟᱞᱮᱠᱟ ᱢᱮᱱᱟᱜ ᱠᱚᱣᱟ ᱪᱮ ᱚᱠᱟᱞᱮᱠᱟᱠᱚ ᱛᱟᱦᱮᱱᱟ ᱟᱠᱚᱣᱟᱜ ᱦᱚᱨᱚᱜ ᱵᱟᱸᱫᱮ ᱟᱠᱚᱣᱟᱜ ᱛᱟᱦᱮᱱ ᱨᱮᱭᱟᱜ ᱡᱟᱜᱟ ᱚᱲᱟᱜᱼᱫᱩᱣᱟᱹᱨ ᱚᱠᱟᱞᱮᱠᱟ ᱟᱨ ᱚᱸᱰᱮ ᱟᱠᱚ ᱪᱮᱫᱠᱚ ᱪᱟᱥᱟ ᱡᱚᱛᱚᱠᱷᱚᱱ ᱵᱟᱹᱲᱛᱤ ᱟᱨ ᱡᱚᱛᱚᱠᱷᱚᱱ ᱵᱟᱹᱲᱛᱤ ᱟᱠᱚ ᱪᱮᱫᱠᱚ ᱡᱚᱢᱟ ᱡᱟᱦᱟᱸᱞᱮᱠᱟ ᱟᱵᱚ ᱱᱚᱸᱰᱮ ᱵᱷᱟᱨᱚᱛᱨᱮ ᱡᱚᱛᱚᱠᱷᱚᱱ ᱵᱟᱹᱲᱛᱤ ᱫᱟᱠᱟᱵᱚ ᱡᱚᱢᱟ ᱟᱨ ᱡᱚᱛᱚᱠᱷᱚᱱ ᱵᱟᱹᱲᱛᱤ ᱦᱩᱲᱩᱵᱚ ᱪᱟᱥᱟ ᱚᱱᱠᱟᱜᱮ ᱟᱯᱷᱨᱤᱠᱟᱨᱮ ᱦᱚᱸ ᱡᱚᱛᱚᱠᱷᱚᱱ ᱵᱟᱹᱲᱛᱤ ᱪᱮᱫᱠᱚ ᱪᱟᱥᱟ ᱟᱨ ᱡᱮᱛᱮᱠᱷᱚᱱ ᱵᱟᱹᱲᱛᱤ ᱪᱮᱫᱠᱚ ᱡᱚᱢᱟ ᱟᱫᱤᱵᱟᱥᱤᱠᱚ ᱟᱠᱚᱣᱟᱜ ᱦᱚᱨᱚᱜᱼᱵᱟᱸᱫᱮ ᱚᱠᱟᱞᱮᱠᱟ ᱟᱠᱚᱣᱟᱜ ᱵᱮᱣᱦᱟᱨ ᱚᱠᱟᱞᱮᱠᱟ ᱚᱸᱰᱮ ᱟᱵᱚ ᱟᱫᱤᱵᱟᱥᱤ ᱥᱮᱱᱞᱮᱱ ᱠᱷᱟᱱ ᱟᱵᱚᱞᱮᱠᱟ ᱟᱵᱚ ᱥᱟᱶ ᱚᱠᱟᱞᱮᱠᱟᱠᱚ ᱵᱮᱣᱦᱟᱨᱟ ᱚᱱᱟᱠᱚ ᱧᱮᱞ ᱦᱩᱭᱩᱜᱼᱟ ᱚᱸᱰᱮᱨᱤᱱ ᱚᱠᱟᱞᱮᱠᱟ ᱤᱥᱠᱩᱞ ᱨᱮᱠᱚ ᱚᱞᱚᱜ ᱠᱟᱱᱟ ᱟᱫᱤᱵᱟᱥᱤ ᱜᱤᱫᱽᱨᱟᱹᱠᱚ ᱪᱮ ᱟᱫᱤᱵᱟᱥᱤ ᱜᱤᱫᱽᱨᱟᱹᱫᱚ ᱚᱞᱚᱜᱛᱮ ᱵᱟᱝᱠᱚ ᱪᱟᱞᱟᱜ ᱠᱟᱱᱟ ᱚᱱᱟᱦᱚᱸ ᱧᱮᱞ ᱦᱩᱭᱩᱜᱼᱟ ᱚᱱᱟ ᱯᱚᱨᱮ ᱮᱴᱟᱜᱠᱚ ᱵᱟᱡᱟᱨᱠᱚ ᱫᱟᱬᱟ ᱦᱩᱭᱩᱜᱼᱟ ᱪᱮ ᱧᱮᱞᱡᱚᱝ ᱞᱮᱠᱟᱱ ᱡᱟᱜᱟᱠᱚ ᱢᱟᱨᱟᱝ ᱴᱟᱺᱰᱤ ᱚᱠᱟᱞᱮᱠᱟ ᱜᱷᱟᱸᱥᱛᱮ ᱞᱮᱻᱞᱮᱜᱮᱡ ᱧᱮᱞᱚᱜ ᱠᱟᱱᱟ ᱦᱟᱹᱨᱭᱟᱹᱲᱜᱮ ᱟᱨ ᱢᱟᱨᱟᱝᱼᱢᱟᱨᱟᱝ ᱡᱷᱟᱨᱱᱟ ᱚᱠᱟᱞᱮᱠᱟ ᱦᱟᱹᱨᱭᱟᱹᱲᱜᱮ ᱫᱟᱜᱛᱮ ᱯᱮᱨᱮᱡ ᱟᱠᱟᱱ ᱡᱷᱟᱨᱱᱟ ᱚᱱᱟᱠᱚ ᱢᱟᱲᱟᱝᱤᱧ ᱧᱮᱞ ᱟᱹᱜᱩᱭᱟ ᱤᱱᱟᱹᱯᱚᱨᱮ ᱟᱯᱷᱨᱤᱠᱟ ᱨᱮᱭᱟᱜ ᱦᱚᱥᱯᱤᱴᱟᱹᱞ ᱠᱚ ᱚᱸᱰᱮ ᱚᱠᱟᱞᱮᱠᱟ ᱥᱩᱵᱤᱫᱷᱟ ᱢᱮᱱᱟᱜᱼᱟ ᱟᱵᱚ ᱵᱷᱟᱨᱚᱛᱨᱮ ᱚᱱᱠᱟ ᱥᱩᱵᱤᱫᱷᱟ ᱵᱟᱹᱱᱩᱜᱼᱟ ᱢᱮᱱᱠᱷᱟᱱ ᱟᱸᱡᱚᱢ ᱟᱠᱟᱫᱟᱹᱧ ᱟᱯᱷᱨᱤᱠᱟᱨᱮ ᱟᱹᱰᱤᱜᱮ ᱥᱩᱵᱤᱫᱷᱟ ᱢᱮᱱᱟᱜᱼᱟ ᱥᱟᱹᱨᱤᱜᱮ ᱛᱤᱱᱟᱹᱜ ᱥᱩᱵᱤᱫᱷᱟ ᱛᱤᱱᱟᱹᱜ ᱢᱟᱨᱟᱝᱼᱢᱟᱨᱟᱝ ᱦᱚᱥᱯᱤᱭᱴᱟᱹᱞ ᱚᱱᱟᱠᱚᱦᱚᱸ ᱧᱮᱞᱟ